ᱟᱞᱮ ᱚᱲᱟᱜᱨᱮ ᱵᱟᱯᱞᱟ ᱨᱮᱱᱟᱜ ᱟᱭᱳᱡᱚᱱ ᱦᱩᱭ ᱟᱠᱟᱱᱟ ᱡᱮ ᱯᱟᱸᱪ ᱪᱟᱨ ᱫᱩ ᱦᱟᱡᱟᱨ ᱪᱚᱵᱽᱵᱤᱥ ᱛᱟᱹᱨᱤᱠᱷ ᱦᱤᱞᱚᱜ ᱫᱚ ᱟᱢ ᱵᱟᱰᱟᱭ ᱚᱪᱚᱭᱮᱫ ᱢᱮᱭᱟ ᱡᱮ ᱟᱞᱮ ᱵᱟᱯᱞᱟᱨᱮ ᱡᱟ ᱡᱚᱢᱟᱜ ᱡᱤᱞᱠᱚ ᱥᱮ ᱢᱤᱥᱴᱤ ᱫᱳᱭ ᱡᱟ ᱥᱚᱨᱚᱧᱡᱟᱢ ᱢᱮᱱᱟᱜ ᱡᱚᱢ ᱞᱟᱹᱜᱤᱫ ᱟᱢ ᱢᱤᱥᱴᱤ ᱢᱤᱥᱴᱤ ᱠᱩᱲᱤ ᱠᱤᱞᱳ ᱟᱨ ᱫᱳᱭᱦᱚᱸ ᱠᱩᱲᱤ ᱠᱩᱲᱤ ᱠᱤᱞᱳ ᱟᱨ ᱡᱤᱞ ᱢᱮᱨᱚᱢ ᱡᱤᱞ ᱨᱮᱱᱟᱜ ᱵᱮᱵᱚᱥᱛᱟ ᱱᱚᱝᱠᱟ ᱢᱤᱫ ᱠᱩᱱᱴᱟᱞ ᱞᱮᱠᱟ ᱞᱟᱜᱟᱣ ᱤᱧᱟ ᱛᱚ ᱟᱢ ᱡᱚᱛᱚᱛᱮ ᱛᱤᱱᱟᱹᱜ ᱜᱟᱱ ᱫᱟᱢ ᱞᱟᱜᱟᱣᱚᱜ ᱠᱟᱱᱟ ᱟᱢ ᱞᱟᱹᱭᱟᱹᱧ ᱠᱷᱟᱱ ᱵᱷᱟᱜᱮᱜᱼᱟ ᱟᱨ ᱤᱧᱟᱹᱜ ᱛᱚᱨᱚᱯᱷ ᱠᱷᱚᱱᱫᱚᱧ ᱢᱮᱱᱫᱟ ᱵᱟᱠᱷᱟᱱ ᱢᱟ ᱠᱩᱲᱤ ᱦᱟᱡᱟᱨ ᱢᱩᱫᱽᱨᱮ ᱜᱮ ᱤᱢᱟᱹᱧᱢᱮ